ᱥᱟᱱᱛᱟᱲᱤ ᱯᱟᱹᱨᱥᱤ ᱩᱛᱱᱟᱹᱣ ᱞᱟᱹᱜᱤᱫ ᱛᱮ ᱡᱟᱦᱟᱸ ᱯᱳᱭᱞᱳ ᱩᱛᱟᱹᱨ ᱠᱟᱹᱢᱤᱦᱚᱨᱟ ᱠᱟᱱᱟ ᱚᱱᱟ ᱫᱚ ᱥᱟᱱᱛᱟᱲᱤ ᱯᱟᱹᱨᱥᱤ ᱵᱟᱰᱟᱭᱟᱱ ᱢᱟᱪᱮᱫ ᱠᱚᱜᱮ ᱵᱟᱦᱟᱞ ᱠᱚ ᱦᱩᱭᱩᱜᱼᱟ ᱤᱱᱟᱹᱯᱚᱨᱮ ᱫᱚᱥᱟᱨ ᱡᱟᱦᱟᱸ ᱠᱟᱹᱢᱤ ᱠᱟᱱᱟ ᱥᱟᱱᱛᱟᱲᱤ ᱛᱮ ᱯᱟᱲᱦᱟᱜ ᱠᱟᱱ ᱯᱟᱹᱴᱷᱩᱣᱟᱹ ᱠᱚ ᱵᱟ ᱢᱟᱹᱭ ᱵᱟᱹᱵᱩ ᱛᱟᱠᱚ ᱡᱟᱛᱮ ᱥᱟᱱᱛᱟᱲᱤ ᱯᱟᱹᱨᱥᱤ ᱨᱮᱱᱟᱜ ᱵᱳᱭ ᱠᱚ ᱡᱚᱛᱷᱟᱛ ᱚᱠᱛᱚ ᱨᱮᱠᱚ ᱧᱟᱢ ᱢᱟ ᱱᱚᱶᱟ ᱠᱚᱠᱚ ᱧᱟᱢ ᱞᱮᱠᱷᱟᱱ ᱜᱮ ᱥᱟᱱᱛᱟᱲᱤ ᱯᱟᱹᱨᱥᱤ ᱫᱚ ᱩᱛᱱᱟᱹᱣ ᱜᱟᱱᱚᱜᱼᱟ